ᱜᱟᱹᱭ ᱰᱟᱝᱨᱟ ᱫᱚ ᱧᱩᱛᱩᱢ ᱠᱟᱫᱮᱭᱟ ᱛᱚ ᱚᱱᱠᱟᱧ ᱦᱚᱦᱚᱣᱟᱭᱟᱧ ᱛᱚᱭ ᱦᱤᱡᱩᱜᱼᱟ ᱟᱨ ᱤᱧ ᱪᱷᱟᱲᱟ ᱮᱴᱟᱜ ᱦᱚᱲ ᱥᱟᱶᱛᱮ ᱫᱚ ᱵᱟᱝ ᱮ ᱵᱟᱭᱮ ᱪᱟᱞᱟᱜᱼᱟ ᱥᱮ ᱵᱚᱛᱚᱨᱚᱜᱼᱟᱭ ᱟᱨ ᱤᱧ ᱫᱚ ᱧᱮᱞ ᱞᱤᱧ ᱠᱷᱟᱡ ᱜᱮᱭ ᱤᱧ ᱫᱚ ᱵᱟᱭ ᱵᱚᱛᱚᱨᱟᱹᱧᱟᱹ ᱤᱧ ᱫᱚᱧ ᱦᱚᱦᱚᱣᱟᱭᱟ ᱟᱨᱮᱭ ᱦᱤᱡᱩᱜᱚᱜᱼᱟ ᱟᱨ ᱩᱱᱠᱩ ᱫᱚ ᱩᱱᱠᱩ ᱥᱟᱶᱛᱮ ᱫᱚ ᱤᱧ ᱫᱚ ᱥᱮᱛᱟᱜ ᱞᱮᱱ ᱠᱷᱟᱡ ᱜᱮ ᱢᱟᱱᱮᱧ ᱤᱫᱤ ᱠᱚᱣᱟ ᱵᱟᱹᱭᱦᱟᱹᱲ ᱥᱮᱡ ᱟᱨᱤᱧ ᱡᱚᱛᱱᱚ ᱠᱚᱣᱟ ᱟᱨ ᱩᱱᱠᱩ ᱡᱟᱭᱜᱟ ᱦᱚᱸ ᱥᱟᱯᱟᱼᱥᱟᱹᱯᱷᱤᱧ ᱫᱚᱦᱚᱭ ᱛᱟᱠᱚᱣᱟ ᱟᱨ ᱡᱚᱢ ᱠᱩᱧ ᱮᱢᱟᱣᱟᱠᱚᱣᱟ ᱵᱟᱹᱭᱦᱟᱹᱲᱤᱧ ᱤᱫᱤ ᱠᱚᱣᱟ ᱟᱨ ᱵᱟᱹᱭᱦᱟᱹᱲ ᱨᱤᱧ ᱠᱷᱩᱱᱴᱟᱹᱣ ᱠᱟᱠᱚᱣᱟ ᱟᱨ ᱜᱷᱟᱸᱥ ᱠᱚᱠᱚ ᱡᱚᱢ ᱵᱤᱜᱼᱟ ᱟᱨ ᱥᱮ ᱤᱧ ᱫᱚᱧ ᱟᱹᱭᱩᱵ ᱵᱮᱞᱟ ᱞᱮᱱᱠᱷᱟᱡ ᱜᱮ ᱚᱲᱟᱜ ᱠᱩᱧ ᱟᱹᱜᱩ ᱠᱚᱣᱟ ᱟᱨ ᱚᱲᱟᱜ ᱨᱤᱧ ᱟᱹᱜᱩ ᱠᱟᱛᱮᱫ ᱤᱧ ᱛᱚᱞ ᱠᱟᱠᱚᱣᱟ ᱟᱨ ᱩᱱᱠᱩ ᱫᱚ ᱠᱟᱹᱴᱤᱡ ᱠᱷᱚᱡ ᱜᱮ ᱠᱚ ᱦᱮᱣᱟᱣ ᱠᱟᱱᱟ ᱚᱱᱟᱛᱮ ᱢᱚᱡᱽᱜᱤᱧ ᱡᱚᱛᱱᱚ ᱠᱚᱣᱟ